ᱟᱪᱪᱷᱟ ᱫᱤᱫᱤ ᱪᱮᱫ ᱡᱚ ᱠᱚ ᱵᱤᱞᱤᱠᱚᱢ ᱫᱚᱠᱟᱱ ᱟᱠᱟᱫ ᱛᱟᱵᱚᱱᱟ

ᱟᱪᱪᱷᱟ ᱤᱭᱟᱹ ᱵᱤᱞᱤ ᱠᱚ ᱵᱟᱹᱱᱩᱜᱼᱟ ᱠᱟᱱᱴᱷᱟᱲ ᱠᱚ ᱵᱟᱹᱱᱩᱜᱼᱟ ᱢᱟᱫᱟᱨᱜᱚᱢ ᱵᱟᱹᱱᱩᱜᱼᱟ ᱟᱨ ᱟᱨ ᱪᱮᱫ ᱠᱚ ᱢᱮᱱᱟᱜᱼᱟ ᱟᱪᱪᱷᱟ ᱟᱪᱪᱷᱟ ᱛᱟᱨᱚᱵ ᱵᱤᱞᱤ ᱫᱚ ᱛᱤᱱᱟᱹᱜ ᱠᱟᱛᱮ

ᱪᱚᱞᱞᱤᱥ ᱴᱟᱠᱟ ᱮᱠᱴᱩ ᱵᱤᱥᱤᱢ ᱢᱮᱱᱫᱟ ᱱᱚᱣᱟ ᱢᱟ ᱦᱟᱰᱮ ᱠᱩᱲᱤ ᱴᱟᱠᱟ ᱠᱟᱛᱮᱫ ᱜᱮ ᱧᱟᱢᱚᱜ ᱠᱟᱱ ᱵᱟᱨᱜᱮᱞ ᱵᱟ ᱵᱟᱨᱜᱮᱞ ᱠᱟᱹᱣᱰᱤ ᱛᱮᱜᱮ ᱧᱟᱢᱚᱜ ᱠᱟᱱᱟ ᱟᱪᱪᱷᱟ ᱟᱪᱪᱷᱟ ᱦᱳᱭ ᱟᱪᱪᱷᱟ ᱛᱟᱨᱚᱵ ᱮᱭ ᱛᱟᱨᱚᱵ ᱵᱤᱞᱤ ᱫᱚ ᱦᱩᱭᱮᱱᱟ ᱱᱤᱛᱚᱜ ᱛᱮᱨᱮᱞ ᱵᱤᱞᱤ ᱛᱤᱱᱟᱹᱜ ᱠᱟᱛᱮᱫ ᱟᱪᱪᱷᱟ ᱱᱟᱯᱟᱭ ᱠᱟᱛᱷᱟ ᱜᱮ ᱟᱨ ᱟᱹᱜᱩᱨ ᱠᱚ ᱛᱤᱱᱟᱹᱜ ᱠᱟᱛᱮ ᱟᱪᱪᱷᱟ ᱟᱹᱰᱤ ᱥᱚᱥᱛᱷᱟ ᱜᱮᱭᱟ ᱛᱟᱦᱚᱞᱮ ᱱᱚᱣᱟ ᱫᱚ ᱟᱪᱪᱷᱟ ᱢᱮᱱᱫᱟᱹᱧ ᱪᱮᱫ ᱠᱚ ᱡᱚᱢ ᱞᱮᱠᱷᱟᱱ ᱵᱷᱟᱹᱜᱤᱜᱼᱟ ᱢᱟᱱᱮ ᱢᱟᱭᱟᱢ ᱠᱚ ᱥᱟᱨᱥᱟᱜᱼᱟ ᱚᱱᱠᱟᱱᱟᱜ ᱡᱚ ᱠᱚᱫᱚ ᱪᱮᱫ ᱢᱮᱱᱟᱜᱼᱟ ᱢᱟᱭᱟᱢ ᱥᱟᱨᱥᱟᱜ ᱞᱮᱠᱟᱱᱟᱜ ᱟᱨ

ᱟᱨ ᱰᱟᱹᱞᱤᱢ ᱫᱚ ᱵᱟᱹᱱᱩᱜᱼᱟ ᱰᱟᱹᱞᱤᱢ ᱟᱪᱪᱷᱟ ᱟᱪᱪᱷᱟ ᱟᱪᱪᱷᱟ ᱟᱪᱪᱷᱟ ᱠᱩᱫ ᱵᱤᱞᱤ ᱠᱚᱫᱚ ᱟᱹᱣᱨᱤᱭᱟᱜᱼᱟ ᱟᱪᱪᱷᱟ ᱟᱪᱪᱷᱟ

ᱛᱟᱦᱚᱞᱮ ᱫᱮᱱ ᱵᱟᱨᱯᱮ ᱠᱤᱡᱤ ᱚᱡᱚᱱᱟᱹᱧᱢᱮ ᱤᱭᱟᱹ ᱟᱯᱮᱞ ᱵᱟᱨ ᱠᱤᱡᱤ ᱮᱢᱟᱹᱧ ᱢᱮ ᱟᱨ ᱟᱹᱜᱩᱨ ᱮᱢᱟᱹᱧ ᱢᱮ ᱢᱤᱫ ᱠᱤᱡᱤ ᱟᱪᱪᱷᱟ ᱴᱷᱤᱠᱟᱪᱷᱮ ᱢᱟ ᱱᱤᱝᱠᱟᱹ ᱜᱮᱧ ᱦᱟᱛᱟᱣ ᱮᱫᱟ ᱛᱮᱦᱮᱧ ᱫᱚ ᱟᱨᱚ ᱦᱟᱸᱜ ᱤᱧ ᱦᱤᱡᱩᱜᱼᱟ ᱱᱚᱝᱠᱟ ᱜᱮ ᱦᱳᱭ ᱛᱚᱵᱮ ᱮᱠᱴᱩ ᱫᱟᱢ ᱵᱷᱟᱹᱭ ᱵᱤᱥᱤᱢ ᱞᱟᱹᱭᱮᱫᱟ ᱜᱚᱱᱚᱝ ᱴᱟᱜ ᱵᱤᱥᱤᱢ ᱞᱟᱹᱭᱮᱫᱟ ᱜᱚᱱᱚᱝ ᱴᱟᱜ ᱵᱤᱥᱤᱢ ᱞᱟᱹᱭᱮᱫᱟ ᱜᱚᱱᱚᱝ ᱫᱚ ᱮᱠᱴᱩ ᱠᱚᱢ ᱧᱚᱜ ᱢᱮ ᱡᱮᱢᱚᱱ ᱟᱞᱮ ᱦᱚᱸᱞᱮ ᱦᱟᱛᱟᱣ ᱫᱟᱲᱮᱜ ᱢᱟ ᱦᱳᱭ ᱦᱳᱭ ᱦᱳᱭ ᱦᱳᱭ ᱴᱷᱤᱠ ᱟᱪᱷᱮ ᱦᱳᱭ ᱢᱟ ᱛᱚᱵᱮ